ᱦᱮᱞᱳ ᱟᱢ ᱰᱮᱱᱥᱟᱨᱮᱢ ᱞᱟᱹᱭᱫᱟ ᱦᱮᱸ ᱤᱧ ᱢᱤᱭᱩᱡᱤᱥᱤᱭᱟᱱᱤᱧ ᱞᱟᱹᱭᱫᱟ

ᱟᱪᱪᱷᱟ ᱟᱪᱪᱷᱟ ᱦᱮᱸ ᱟᱪᱪᱷᱟ ᱴᱷᱤᱠᱜᱮᱭᱟ ᱟᱪᱪᱷᱟ ᱵᱮᱥ ᱟᱫᱚ ᱤᱧ ᱛᱚ ᱥᱟᱶᱛᱟᱞᱤ ᱮᱱᱮᱡ ᱥᱮᱨᱮᱧ ᱠᱚᱨᱮᱱᱟᱜ ᱵᱟᱲᱟᱭ ᱥᱟᱱᱟ ᱠᱤᱫᱤᱧᱟ ᱚᱱᱟ ᱠᱷᱟᱹᱛᱤᱨ ᱠᱟᱹᱴᱤᱡ ᱤᱧ ᱠᱚᱞᱟᱫ ᱢᱮᱭᱟ ᱟᱹᱰᱤ ᱟᱹᱰᱤ ᱥᱟᱨᱦᱟᱣ ᱞᱟᱹᱭ ᱞᱟᱹᱜᱤᱫ ᱛᱮ